ᱟᱞᱮ ᱵᱤᱨᱵᱷᱩᱢ ᱨᱮᱫᱚ ᱦᱚᱭ ᱵᱷᱟᱨᱰᱩ ᱫᱚ ᱦᱩᱭᱩᱜ ᱜᱮᱭᱟ ᱪᱟᱹᱛ ᱵᱟᱹᱭᱥᱟᱹᱠᱷ ᱢᱟᱥ ᱟᱹᱰᱤ ᱟᱴ ᱜᱮ ᱦᱤᱭ ᱵᱷᱟᱨᱰᱩ ᱫᱚ ᱦᱩᱭᱩᱜᱼᱟ ᱚᱲᱟᱜ ᱫᱩᱭᱟᱹᱨ ᱠᱚ ᱨᱟᱹᱯᱩᱫᱚᱜᱼᱟ ᱫᱟᱨᱮ ᱠᱚ ᱨᱟᱹᱯᱩᱫᱚᱜᱼᱟ ᱟᱵᱟᱨ ᱫᱟᱜ ᱦᱚᱸ ᱫᱟᱜ ᱜᱮᱭᱟ ᱛᱚᱵᱮ ᱱᱮᱛᱟᱨᱟᱜ ᱡᱟᱦᱟᱸ ᱨᱤᱛᱩ ᱯᱚᱨᱤ ᱵᱚᱨᱛᱚᱱ ᱥᱮ ᱟᱵᱩ ᱫᱤᱥᱚᱢ ᱨᱮ ᱡᱟᱦᱟᱸ ᱪᱷᱚᱴᱤ ᱨᱤᱛᱩ ᱢᱮᱱᱟᱜᱼᱟ ᱚᱱᱟ ᱪᱷᱚᱴᱤ ᱨᱤᱛᱩ ᱞᱮᱠᱟ ᱫᱚ ᱵᱟᱝ ᱠᱟᱹᱢᱤᱜ ᱠᱟᱱᱟ ᱵᱚᱫᱷᱚᱭ ᱱᱤᱭᱟᱹ ᱫᱚ ᱟᱡ ᱟᱡᱛᱮᱜᱮ ᱦᱩᱭᱩᱜ ᱠᱟᱱᱟ ᱛᱚᱵᱮ ᱵᱚᱨᱥᱟ ᱥᱳᱢᱚᱭ ᱡᱟᱦᱟᱸ ᱫᱟᱜ ᱵᱚᱨᱥᱟ ᱞᱟᱹᱜᱤᱫ ᱡᱟᱦᱟᱸ ᱫᱟᱜ ᱚᱱᱟ ᱫᱚ ᱫᱟᱜ ᱜᱮᱭᱟ ᱛᱚᱵᱮ ᱞᱟᱦᱟ ᱞᱮᱠᱟ ᱫᱚ ᱵᱟᱝ ᱛᱷᱚᱲᱟ ᱠᱚᱢ ᱜᱮ ᱦᱳᱲᱳ ᱠᱚ ᱨᱚᱦᱚᱭ ᱞᱟᱹᱜᱤᱫ ᱡᱟᱦᱟ ᱫᱟᱜ ᱞᱟᱦᱟ ᱛᱮ ᱦᱩᱭᱩᱜ ᱠᱟᱱ ᱛᱟᱦᱮᱱᱟ ᱥᱮᱨᱢᱟ ᱫᱟᱜ ᱚᱱᱟ ᱚᱱᱠᱟᱱᱟᱜ ᱫᱟᱜ ᱫᱚ ᱥᱮᱨᱢᱟ ᱠᱷᱚᱱ ᱫᱚ ᱱᱮᱛᱟᱨ ᱫᱚ ᱵᱟᱝ ᱦᱩᱭᱩᱜ ᱠᱟᱱᱟ ᱛᱚᱵᱮ ᱠᱤ ᱪᱟᱥ ᱵᱟᱥ ᱫᱚ ᱵᱟᱝ ᱦᱩᱭᱩᱜ ᱠᱟᱱᱟ ᱦᱩᱭ ᱫᱚ ᱦᱩᱭᱩᱜ ᱠᱟᱱ ᱜᱮᱭᱟ ᱱᱮᱛᱟᱨ ᱫᱚ ᱡᱩᱜ ᱯᱟᱞᱴᱟᱣ ᱟᱠᱟᱱᱟ ᱡᱩᱜ ᱯᱟᱞᱴᱟᱣ ᱟᱠᱟᱱ ᱠᱷᱟᱹᱛᱤᱨ ᱛᱮ ᱟᱹᱰᱤ ᱟᱭᱢᱟ ᱪᱟᱹᱥᱤ ᱡᱟᱦᱟᱸᱭ ᱢᱮᱱᱟᱜ ᱠᱚᱣᱟ ᱩᱱᱠᱩ ᱫᱚ ᱢᱟᱴ ᱴᱮ ᱥᱟᱵ ᱢᱟᱨᱥᱮᱵᱮᱞ ᱠᱩ ᱵᱟᱹᱭᱥᱟᱹᱣ ᱟᱠᱟᱫᱟ ᱚᱱᱟ ᱠᱷᱟᱹᱛᱤᱨ ᱛᱮ ᱠᱷᱚᱨᱟ ᱨᱮᱦᱚᱸ ᱦᱩᱲᱩ ᱠᱚ ᱨᱚᱦᱚᱭᱟ ᱟᱨ ᱵᱚᱨᱥᱟ ᱨᱮ ᱵᱚᱨᱥᱟ ᱫᱟᱜ ᱵᱟᱝ ᱦᱩᱭᱞᱮᱱ ᱠᱷᱟᱡ ᱦᱚᱸ ᱵᱚᱦᱨᱥᱟ ᱞᱮᱠᱟ ᱜᱮ ᱦᱩᱲᱩ ᱫᱚᱠᱚ ᱨᱚᱦᱚᱭ ᱤᱫᱤᱭᱟ ᱟᱨ ᱱᱚᱰᱮᱱᱟᱜ ᱦᱚᱲᱟᱜ ᱥᱮ ᱟᱹᱛᱩ ᱨᱮ ᱱᱚᱶᱟ ᱠᱩ ᱵᱤᱨᱵᱷᱩᱢ ᱨᱮᱱ ᱟᱛᱳᱨᱮᱱ ᱦᱚᱲ ᱩᱱᱠᱩᱭᱟᱜ ᱡᱤᱵᱚᱱ ᱡᱟᱯᱚᱱ ᱫᱚ ᱞᱟᱦᱟ ᱠᱷᱚᱡ ᱫᱚ ᱟᱹᱰᱤ ᱱᱟᱯᱟᱭ ᱜᱮᱭᱟ ᱠᱟᱨᱚᱱ ᱫᱚ ᱦᱩᱭᱩᱜ ᱠᱟᱱᱟ ᱡᱮ ᱱᱮᱛᱟᱨ ᱠᱟᱹᱢᱤ ᱨᱮᱱᱟᱜ ᱚᱵᱷᱟᱵ ᱫᱚ ᱵᱟᱹᱱᱩᱜᱼᱟ ᱚᱱᱟ ᱠᱷᱟᱹᱛᱤᱨ ᱛᱮ ᱱᱚᱰᱮᱱ ᱨᱮᱱ ᱜᱚ ᱵᱟᱵᱟ ᱟᱭᱢᱟ ᱠᱟᱹᱢᱤ ᱠᱚ ᱧᱟᱢᱟ ᱠᱷᱚᱨᱟ ᱨᱮᱦᱚᱸ ᱠᱩ ᱠᱟᱹᱢᱤᱭᱟ ᱵᱚᱨᱥᱟ ᱨᱮᱦᱚᱸ ᱠᱩ ᱠᱟᱹᱢᱤᱭᱟ ᱜᱤᱫᱟᱹᱨ ᱯᱤᱫᱟᱹᱨ ᱠᱚ ᱡᱟᱦᱟᱭ ᱚᱞᱚᱜ ᱯᱟᱲᱦᱟᱜ ᱠᱚ ᱪᱮᱫ ᱮᱫᱟ ᱱᱮᱛᱟᱨ ᱞᱟᱦᱟ ᱠᱷᱚᱡ ᱫᱚ ᱟᱹᱰᱤ ᱟᱭᱢᱟ ᱠᱚ ᱪᱮᱫ ᱮᱫᱟ ᱱᱮᱛᱟᱨ ᱫᱚ ᱟᱭᱢᱟ ᱜᱤᱫᱽᱨᱟᱹ ᱢᱮᱱᱟᱜ ᱠᱚᱣᱟ ᱩᱱᱠᱩ ᱫᱚ ᱤᱥᱠᱩᱞ ᱛᱮᱜᱮ ᱰᱷᱮᱨ ᱠᱚ ᱪᱟᱞᱟᱜᱼᱟ ᱰᱨᱚᱯ ᱟᱭᱩᱴ ᱫᱚ ᱠᱚᱢ ᱢᱮᱱᱟᱜ ᱠᱚᱣᱟ ᱥᱮ ᱡᱟᱦᱟᱭ ᱤᱥᱠᱩᱞ ᱵᱟᱠᱚ ᱪᱟᱞᱟᱜ ᱠᱟᱱᱟ ᱩᱱᱠᱩ ᱫᱚ ᱟᱹᱰᱤ ᱠᱚᱢ ᱜᱮ ᱢᱮᱱᱟᱜ ᱠᱚᱣᱟ ᱛᱚᱵᱮ ᱡᱟᱦᱟᱭ ᱤᱥᱠᱩᱞ ᱨᱮᱠᱚ ᱯᱟᱲᱦᱟᱜ ᱠᱟᱱᱟ ᱥᱮᱠᱚ ᱯᱟᱲᱦᱟᱣ ᱢᱩᱪᱟᱹᱫ ᱠᱟᱛᱮ ᱪᱟᱹᱠᱨᱤ ᱵᱟᱠᱨᱤ ᱢᱤᱫ ᱵᱟᱨ ᱦᱚᱲ ᱫᱚᱠᱚ ᱧᱟᱢ ᱵᱟᱲᱟ ᱟᱠᱟᱫ ᱜᱮᱭᱟ ᱡᱟᱦᱟᱭ ᱵᱟᱠᱩ ᱧᱟᱢ ᱟᱠᱟᱫᱟ ᱩᱱᱠᱩ ᱫᱚ ᱟᱭᱢᱟ ᱨᱚᱠᱚ ᱴᱨᱮᱱᱤᱝ ᱚᱱᱟ ᱴᱨᱱᱤᱝ ᱨᱮᱠᱚ ᱥᱮᱞᱮᱫ ᱟᱠᱟᱱᱟ ᱟᱞᱮ ᱴᱚᱞᱟ ᱠᱷᱚᱡ ᱜᱮᱧ ᱞᱟᱹᱞᱭ ᱫᱟᱲᱮᱜᱼᱟ ᱵᱮᱥ ᱠᱚᱭᱮᱠ ᱴᱤ ᱠᱚᱲᱟ ᱩᱱᱠᱩ ᱫᱚ ᱦᱳᱴᱮᱞ ᱢᱮᱱᱮᱡ ᱢᱮᱱᱴ ᱨᱮᱠᱩ ᱥᱮᱞᱮᱫ ᱟᱠᱟᱱᱟ ᱞᱟᱵᱤᱱ ᱨᱮᱠᱚ ᱥᱮᱞᱮᱫ ᱟᱠᱟᱱᱟ ᱡᱟᱦᱟᱭ ᱫᱚ ᱨᱟᱡᱽ ᱢᱤᱥᱛᱨᱤ ᱠᱟᱹᱢᱤ ᱨᱮᱠᱚ ᱥᱮᱞᱮᱫ ᱟᱠᱟᱱᱟ ᱡᱟᱦᱟᱭ ᱫᱚ ᱵᱷᱟᱹᱜᱤ ᱠᱚ ᱢᱤᱥᱛᱨᱤ ᱟᱠᱟᱱᱟ ᱠᱟᱴ ᱢᱤᱥᱛᱨᱤ ᱟᱠᱟᱱᱟ ᱠᱩ ᱟᱵᱟᱨ ᱩᱵ ᱠᱟᱹᱯᱪᱤ ᱫᱚᱠᱟᱱ ᱦᱚᱸᱠᱚ ᱡᱷᱤᱡ ᱟᱠᱟᱫᱟ ᱢᱤᱫ ᱵᱟᱨ ᱦᱚᱲ ᱫᱚ ᱟᱨ ᱨᱚᱡᱜᱟᱨ ᱫᱚᱠᱚ ᱨᱚᱡᱜᱟᱨᱮᱫ ᱜᱮᱭᱟ ᱚᱱᱟ ᱰᱟᱦᱟᱨ ᱛᱮᱜᱮ ᱟᱨ ᱢᱤᱫᱴᱮᱡ ᱠᱟᱛᱷᱟ ᱡᱟᱦᱟᱸ ᱠᱩᱞᱤ ᱢᱮᱱᱟᱜᱼᱟ ᱚᱱᱟ ᱫᱚ ᱦᱩᱭᱩᱜ ᱠᱟᱱᱟ ᱡᱮ ᱟᱛᱩᱨᱮ ᱨᱩᱭᱟᱹ ᱦᱟᱹᱥᱩ ᱪᱮᱫ ᱞᱮᱠᱟ ᱦᱮᱸ ᱨᱩᱭᱟᱹ ᱦᱟᱹᱥᱩ ᱫᱚ ᱢᱮᱱᱟᱜ ᱫᱚ ᱢᱮᱱᱟᱜ ᱜᱮᱭᱟ ᱟᱹᱰᱤ ᱞᱟᱦᱟ ᱛᱮ ᱪᱮᱫ ᱞᱮᱠᱟ ᱫᱟᱨᱮ ᱨᱮᱦᱮᱫ ᱠᱚ ᱱᱤᱭᱟᱹ ᱟᱵᱩ ᱵᱚᱱ ᱵᱮᱵᱚᱦᱟᱨᱮᱫ ᱛᱟᱦᱮᱸᱜᱼᱟ ᱵᱚᱦᱚᱜ ᱦᱟᱹᱥᱩ ᱞᱟᱡ ᱦᱟᱥᱩ ᱥᱮ ᱰᱟᱭᱨᱤᱭᱟ ᱥᱮ ᱦᱟᱱᱟ ᱠᱩ ᱱᱚᱭᱟ ᱠᱩ ᱵᱟᱠᱷᱟᱨᱟ ᱛᱮ ᱛᱚᱵᱮ ᱚᱱᱟ ᱮᱠᱷᱚᱱᱳ ᱢᱮᱱᱟᱜ ᱫᱚ ᱢᱮᱱᱟᱜ ᱜᱮᱭᱟ ᱚᱱᱟ ᱠᱩ ᱫᱟᱹᱨᱤ ᱨᱮᱦᱮᱫ ᱨᱟᱱ ᱛᱚᱵᱮ ᱟᱹᱰᱤ ᱟᱭᱢᱟ ᱦᱚᱲ ᱮᱠᱷᱚᱱ ᱦᱟᱥᱯᱟᱛᱟ ᱰᱟᱠᱛᱟᱨ ᱴᱷᱮᱱ ᱫᱚᱠᱚ ᱪᱟᱞᱟᱜ ᱜᱮᱭᱟ ᱱᱚᱰᱮᱱᱟᱜ ᱨᱩᱭᱟᱹ ᱦᱟᱹᱥᱩ ᱢᱮᱱ ᱛᱮ ᱵᱚᱦᱚᱜ ᱦᱟᱹᱥᱩ ᱰᱟᱭᱨᱤᱭᱟ ᱚᱱᱟ ᱠᱚᱫᱚ ᱢᱮᱱᱟᱜ ᱜᱮᱭᱟ ᱞᱟᱡ ᱦᱟᱹᱥᱩ ᱰᱟᱰᱟ ᱦᱟᱹᱥᱩ ᱛᱤ ᱦᱟᱹᱥᱩ ᱵᱟᱛ ᱚᱱᱟ ᱠᱚᱫᱚ ᱢᱮᱱᱮᱜ ᱫᱚ ᱢᱮᱱᱟᱜ ᱜᱮᱭᱟ ᱛᱚᱵᱮ ᱪᱤᱠᱤᱥᱟ ᱢᱚᱫᱷᱮ ᱨᱮᱜᱮ ᱢᱮᱱᱟᱜ ᱞᱮᱭᱟ ᱱᱚᱰᱮᱱ ᱠᱩᱡ ᱦᱚᱲ ᱞᱟᱦᱟ ᱠᱷᱚᱡ ᱫᱚ ᱟᱹᱰᱤ ᱟᱭᱟᱨᱱᱮᱥ ᱠᱩ ᱧᱟᱢ ᱟᱠᱟᱫᱟ ᱛᱚᱵᱮ ᱪᱤᱱᱛᱟ ᱵᱷᱟᱵᱱᱟ ᱠᱟᱛᱮᱡ ᱡᱟᱦᱟᱸ ᱧᱮᱞᱚᱜ ᱠᱟᱱᱟ ᱟᱹᱰᱤ ᱥᱚᱡᱟᱠ ᱚᱱᱮ ᱱᱟᱥᱮᱭᱟᱜ ᱠᱩ ᱨᱩᱭᱟᱹ ᱞᱮᱱᱠᱷᱟᱱ ᱜᱮ ᱰᱟᱠᱛᱟᱨ ᱥᱮ ᱫᱟᱹᱨᱤ ᱨᱮᱦᱮᱫ ᱨᱮᱱᱟᱜ ᱠᱟᱛᱷᱟ ᱠᱩ ᱦᱩᱫᱤᱥ ᱜᱮᱭᱟ